ᱡᱚᱦᱟᱨ ᱜᱮ ᱥᱟᱱᱟᱢ ᱠᱚᱧ ᱵᱟᱲᱟᱭ ᱚᱪᱚᱭᱮᱫ ᱵᱚᱱᱟ ᱟᱵᱚᱫᱚ ᱟᱹᱫᱤᱵᱟᱥᱤ ᱥᱟᱱᱛᱟᱲ ᱦᱚᱲ ᱠᱟᱱᱟᱵᱚᱱ ᱟᱨ ᱦᱚᱲ ᱠᱟᱱᱟᱵᱚᱱ ᱟᱵᱚᱣᱟᱜ ᱴᱟᱭᱴᱮᱞ ᱢᱮᱱᱟᱜᱼᱟ ᱡᱟᱹᱛ ᱢᱮᱱᱟᱜᱼᱟ ᱠᱤᱱᱛᱩ ᱟᱵᱚ ᱫᱚᱠᱚ ᱢᱮᱛᱟᱵᱚᱱᱟ ᱫᱤᱠᱩ ᱫᱚ ᱟᱵᱚᱫᱚ ᱱᱤᱪᱩ ᱡᱟᱹᱛᱨᱮᱱ ᱦᱚᱲ ᱠᱟᱱᱟᱵᱚᱱ ᱪᱮᱫᱟᱜ ᱥᱮ ᱟᱵᱚᱫᱚ ᱵᱚᱞᱮ ᱜᱟᱡᱟᱲ ᱥᱟᱯᱷᱟ ᱠᱟᱛᱮᱫ ᱵᱚᱱ ᱦᱮᱡ ᱟᱠᱟᱱᱟ ᱡᱚᱝᱜᱚᱞ ᱠᱷᱚᱡ ᱥᱟᱯᱷᱟ ᱠᱟᱛᱮ ᱵᱚᱱ ᱦᱮᱡ ᱟᱠᱟᱱᱟ ᱟᱛᱳ ᱨᱮᱵᱚᱱ ᱵᱚᱥᱚᱵᱟᱥ ᱠᱟᱱᱟ ᱵᱚᱥᱚᱵᱟᱥ ᱠᱟᱛᱮᱵᱚᱱ ᱚᱲᱟᱜ ᱫᱩᱣᱟᱹᱨ ᱠᱟᱜᱼᱟ ᱚᱱᱟᱛᱮ ᱟᱵᱚᱣᱟᱜ ᱫᱷᱚᱨᱢᱚ ᱟᱨ ᱫᱷᱚᱨᱢᱚ ᱟᱵᱚᱣᱟᱜ ᱥᱚᱝᱵᱤᱫᱷᱟᱱ ᱩᱱᱠᱩ ᱥᱚᱨᱠᱟᱨ ᱠᱤᱢᱵᱟ ᱡᱟᱦᱟᱸᱭ ᱦᱚᱲ ᱩᱱᱠᱩ ᱫᱤᱠᱩ ᱵᱟᱠᱚ ᱫᱚᱦᱚᱭᱮᱫ ᱛᱟᱵᱚᱱᱟ ᱟᱵᱚᱫᱚ ᱚᱱᱮᱠ ᱛᱟᱭᱚᱢ ᱨᱮ ᱢᱮᱱᱟᱜ ᱵᱚᱱᱟ ᱯᱤᱪᱷᱟᱹ ᱨᱮ ᱢᱮᱱᱟᱜ ᱵᱚᱱᱟ ᱠᱤᱱᱛᱩ ᱟᱵᱚᱣᱟᱜ ᱥᱚᱝᱵᱤᱫᱷᱟᱱ ᱵᱟᱠᱚ ᱨᱟᱠᱟᱵ ᱫᱟ ᱟᱵᱟᱨ ᱡᱮᱴᱟ ᱫᱷᱚᱨᱢᱚ ᱠᱚᱨᱢᱚ ᱢᱮᱱᱟᱜᱼᱟ ᱚᱱᱟ ᱠᱚ ᱵᱟᱠᱚ ᱨᱟᱠᱟᱵ ᱮᱫᱟ ᱡᱮᱴᱟ ᱥᱤᱫᱷᱩ ᱠᱟᱹᱱᱦᱩ ᱦᱩᱞ ᱦᱩᱞ ᱫᱤᱵᱚᱥ ᱠᱚ ᱧᱩᱛᱩᱢ ᱟᱠᱟᱫᱟ ᱛᱤᱨᱤᱥᱮ ᱡᱩᱱ ᱚᱱᱟᱦᱚᱸ ᱵᱟᱠᱚ ᱨᱟᱠᱟᱵ ᱮᱫᱟ ᱟᱵᱚ ᱩᱱᱠᱩᱣᱟᱜ ᱥᱚᱨᱦᱚᱨᱟᱭ ᱠᱤᱢᱵᱟ ᱡᱟᱦᱟᱱᱟᱜ ᱯᱚᱨᱚᱵᱽ ᱯᱤᱪᱷᱟᱹ ᱥᱠᱩᱞ ᱠᱚᱞᱮᱡ ᱟᱫᱚᱞᱚᱜ ᱜᱚᱴᱟ ᱪᱷᱩᱴᱤᱜᱼᱟ ᱠᱤᱱᱛᱩ ᱟᱵᱚᱣᱟᱜ ᱡᱮᱴᱟ ᱥᱚᱨᱦᱟᱭ ᱦᱚᱨᱚᱜ ᱦᱩᱭᱩᱜ ᱠᱷᱟᱡ ᱟᱵᱚ ᱴᱟᱠᱟ ᱫᱤᱠᱩ ᱠᱚ ᱢᱮᱛᱟᱜᱼᱟ ᱞᱚᱵᱚᱱ ᱫᱤᱠᱩ ᱠᱚ ᱢᱮᱛᱟᱜᱼᱟ ᱞᱚᱵᱟᱱ ᱩᱥᱩᱵᱟᱨ ᱟᱵᱚ ᱵᱚᱱ ᱢᱮᱛᱟᱜᱼᱟ ᱦᱚᱲᱛᱮ ᱥᱚᱨᱦᱟᱭ ᱜᱚᱜᱚ ᱵᱚᱱ ᱢᱮᱛᱟᱜᱼᱟ ᱞᱚᱵᱟᱱ ᱠᱤᱱᱛᱩ ᱟᱵᱚᱣᱟᱜ ᱡᱮᱴᱟ ᱫᱤᱠᱩ ᱩᱥᱩᱵ ᱢᱟᱫᱽᱫᱷᱚᱢᱤᱠ ᱞᱚᱵᱟᱱ ᱥᱮᱴᱟᱣ ᱦᱚᱸ ᱵᱟᱠᱚ ᱪᱷᱩᱴᱤ ᱵᱟᱠᱚ ᱮᱢᱟ ᱵᱚᱱᱟ ᱟᱨ ᱟᱵᱚᱣᱟᱜ ᱥᱚᱝᱵᱤᱫᱷᱟᱱ ᱱᱤᱛᱚᱜ ᱦᱚᱸ ᱚᱱᱮᱠᱴᱤᱜᱤ ᱦᱚᱲ ᱚᱱᱮᱠᱴᱤᱜᱤ ᱵᱟᱠᱤ ᱢᱮᱱᱟᱜᱼᱟ ᱧᱟᱢ ᱞᱟᱹᱜᱤᱫ ᱵᱟᱠᱚ ᱮᱢᱟᱵᱚᱱ ᱠᱟᱱᱟ ᱟᱨ ᱵᱟᱠᱚ ᱮᱢᱟᱵᱚᱱ ᱠᱟᱱᱟ ᱟᱨᱚ ᱡᱟᱭᱜᱟᱨᱮ ᱵᱟᱵᱚᱱ ᱥᱩᱨ ᱥᱮᱴᱮᱨ ᱫᱟᱲᱮᱭᱟᱜ ᱠᱟᱱᱟ ᱟᱨ ᱥᱚᱝᱵᱤᱫᱷᱟᱱ ᱞᱟᱹᱜᱤᱫᱼᱛᱮ ᱟᱵᱚᱫᱚ ᱟᱹᱰᱤ ᱛᱟᱭᱚᱢ ᱨᱮ ᱢᱮᱱᱟᱜ ᱵᱚᱱᱟ ᱟᱨ ᱚᱱᱟ ᱠᱤᱪᱷᱩ ᱡᱟᱭᱜᱟ ᱨᱮᱦᱚᱸ ᱵᱟᱠᱚ ᱧᱟᱢ ᱟᱠᱟᱫᱟ ᱚᱠᱟ ᱠᱚ ᱡᱟᱭᱜᱟ ᱨᱮᱠᱚ ᱧᱟᱢ ᱟᱠᱟᱫ ᱥᱮ ᱡᱟᱭᱜᱟ ᱨᱮᱦᱚᱸ ᱵᱟᱠᱚ ᱢᱟᱱᱟᱣ ᱮᱫᱟ ᱪᱮᱫᱟᱜ ᱥᱮ ᱚᱱᱟ ᱥᱚᱝᱵᱤᱫᱷᱟᱱ ᱨᱮᱜᱮ ᱟᱵᱚ ᱡᱚᱛᱚ ᱦᱚᱲ ᱡᱮ ᱪᱤᱱᱟᱹ ᱦᱚᱲ ᱢᱮᱱᱟᱜᱼᱟ ᱵᱚᱱ ᱡᱚᱛᱚ ᱦᱚᱲ ᱢᱤᱫᱴᱮᱡ ᱢᱤᱫ ᱤᱭᱟᱹ ᱠᱟᱛᱮᱜ ᱢᱤᱫ ᱥᱚᱸᱜᱮ ᱛᱮ ᱮᱠᱚᱛᱟᱵᱚᱱ ᱵᱚᱫᱚᱞ ᱵᱚᱫᱚᱞ ᱛᱮᱭᱟᱱ ᱦᱩᱭᱩᱜᱚᱜ ᱛᱟᱵᱚᱱᱟ ᱛᱟᱨᱯᱚᱨᱮ ᱟᱵᱚᱣᱟᱜ ᱡᱮᱴᱟ ᱥᱚᱝᱵᱤᱫᱷᱟᱱ ᱛᱟᱨᱯᱚᱨᱮ ᱥᱚᱨᱠᱟᱨᱮ ᱨᱟᱠᱟᱵ ᱛᱟᱵᱚᱱᱟ ᱤᱱᱟᱹᱜᱮ ᱤᱧ ᱵᱟᱰᱟᱭ ᱚᱪᱚ ᱵᱮᱱᱟ ᱟᱵᱚ ᱡᱚᱛᱚ ᱠᱚ ᱥᱟᱱᱛᱟᱲ ᱦᱚᱯᱚᱱ ᱦᱚᱲ ᱠᱟᱱᱟᱵᱚᱱ ᱱᱤᱭᱟᱹ ᱨᱮ ᱤᱧ ᱠᱟᱛᱷᱟ ᱢᱟᱫᱽᱫᱷᱚᱢᱤᱠ ᱞᱟᱹᱭ ᱫᱩᱧ ᱵᱟᱲᱟᱭ ᱚᱪᱚᱭᱮᱫᱮᱭᱟ ᱡᱚᱦᱟᱨ ᱜᱮ ᱥᱟᱱᱟᱢ ᱠᱚ ᱱᱚᱰᱮᱜᱤᱧ ᱪᱟᱵᱟᱭᱫᱟ